ᱤᱧᱟᱹᱜ ᱢᱚᱱ ᱛᱮᱫᱚ ᱢᱮᱱᱫᱟ ᱡᱮ ᱟᱵᱚ ᱟᱛᱳᱼᱴᱚᱞᱟ ᱨᱮ ᱟᱰᱮᱼᱯᱟᱥᱮ ᱠᱚᱨᱮ ᱦᱚᱸ ᱡᱮ ᱟᱵᱚ ᱯᱷᱩᱴᱵᱚᱞ ᱢᱟᱴᱷ ᱢᱮᱱᱟᱜ ᱛᱩᱞᱩᱡ ᱥᱮ ᱢᱮᱱᱟᱜ ᱜᱮᱭᱟ ᱛᱟᱣ ᱦᱚᱸ ᱡᱮ ᱟᱵᱚ ᱩᱱᱱᱚᱛᱤ ᱵᱟᱝ ᱦᱩᱭᱩᱜ ᱠᱟᱱ ᱛᱟᱵᱚᱱᱟ ᱚᱱᱟ ᱞᱟᱹᱜᱤᱫ ᱢᱤᱫᱴᱮᱱ ᱡᱮ ᱢᱮᱱ ᱚᱪᱚ ᱦᱩᱭᱩᱜ ᱠᱟᱱᱟ ᱡᱮ ᱟᱵᱚ ᱚᱠᱟ ᱠᱚᱨᱮ ᱟᱰᱮᱯᱟᱥᱮ ᱴᱚᱞᱟ ᱥᱮ ᱢᱟᱪᱷ ᱠᱚ ᱢᱮᱱᱟᱜᱼᱟ ᱚᱱᱟ ᱨᱮ ᱡᱟᱦᱟᱸ ᱟᱵᱚ ᱠᱞᱟᱵᱽ ᱵᱟᱵᱚᱱ ᱨᱮᱡᱤᱥᱴᱟᱨ ᱠᱟᱜ ᱠᱷᱟᱡ ᱠᱞᱟᱵᱽ ᱵᱚᱱ ᱵᱮᱱᱟᱣᱟ ᱡᱮ ᱯᱷᱩᱴᱵᱚᱞ ᱤᱭᱟᱹ ᱠᱷᱚᱡ ᱯᱷᱩᱴᱵᱚᱞ ᱯᱚᱠᱠᱷᱮ ᱛᱚᱨᱚᱯ ᱠᱷᱚᱡ ᱟᱵᱚ ᱵᱚᱱ ᱤᱭᱟᱹ ᱭᱟ ᱨᱮᱡᱤᱥᱴᱟᱨᱟ ᱡᱟᱦᱟᱸ ᱡᱟᱛᱮ ᱟᱵᱚ ᱯᱷᱩᱴᱵᱚᱞ ᱜᱟᱛᱮ ᱵᱚᱱ ᱟᱲᱟᱜᱽ ᱟᱨ ᱚᱸᱰᱮ ᱠᱷᱚᱡ ᱡᱟᱛᱮ ᱴᱟᱠᱟ ᱵᱚᱱ ᱧᱟᱢ ᱫᱟᱲᱮᱜ ᱟᱨ ᱠᱚᱢ ᱥᱮ ᱠᱚᱢ ᱵᱚᱪᱷᱚᱨ ᱨᱮ ᱠᱚᱢ ᱥᱮ ᱠᱚᱢ ᱵᱚᱪᱷᱚᱨ ᱨᱮ ᱟᱵᱚ ᱯᱮᱭᱟ ᱯᱩᱱᱭᱟᱹ ᱡᱟᱛᱮ ᱠᱷᱮᱞᱳᱰ ᱵᱚᱱ ᱟᱲᱟᱜ ᱫᱟᱲᱮᱜ ᱟᱨ ᱡᱚᱛᱚ ᱛᱤᱱᱟᱹᱜ ᱟᱛᱳᱼᱴᱚᱞᱟ ᱟᱨ ᱪᱮᱫ ᱠᱚ ᱟᱛᱳ ᱠᱚ ᱢᱮᱱᱟᱜᱼᱟ ᱡᱮ ᱢᱟᱴᱷ ᱠᱚ ᱢᱮᱱᱟᱜᱼᱟ ᱟᱨ ᱡᱚᱛᱚ ᱠᱞᱟᱵᱽ ᱠᱚᱨᱟᱣ ᱞᱮᱠᱷᱟᱡ ᱟᱨ ᱜᱚᱴᱟ ᱜᱮ ᱱᱚᱝᱠᱟ ᱜᱟᱛᱮ ᱦᱩᱭ ᱞᱮᱱᱠᱷᱟᱡ ᱠᱞᱟᱵᱽ ᱠᱚ ᱵᱮᱱᱟᱣ ᱦᱩᱭ ᱞᱮᱱᱠᱷᱟᱱ ᱟᱵᱩ ᱮᱱᱛᱮᱫ ᱜᱟᱛᱮ ᱜᱟᱛᱮ ᱛᱮᱜᱮ ᱧᱮᱞᱚᱜ ᱠᱟᱱᱟ ᱚᱱᱠᱟ ᱚᱱᱠᱟ ᱛᱮᱜᱮ ᱡᱮ ᱡᱩᱫᱤ ᱵᱚᱪᱷᱚᱨ ᱨᱮ ᱡᱩᱫᱤ ᱯᱮᱭᱟ ᱯᱩᱱᱭᱟᱹ ᱡᱩᱫᱤ ᱜᱟᱛᱮ ᱢᱤᱫᱴᱮᱱ ᱢᱟᱴᱷ ᱨᱮᱜᱮ ᱦᱩᱭᱩᱜ ᱠᱷᱟᱡ ᱥᱮ ᱦᱟᱱᱟ ᱨᱮᱦᱚᱸ ᱚᱱᱠᱟ ᱦᱩᱭᱩᱜᱼᱟ ᱮᱱᱠᱷᱟᱡ ᱵᱚᱪᱷᱚᱨ ᱨᱮ ᱢᱟᱥ ᱨᱮᱜᱮ ᱤᱝᱠᱟ ᱵᱟᱨᱭᱟ ᱯᱮᱭᱟ ᱠᱟᱛᱮ ᱜᱟᱛᱮ ᱦᱩᱭᱩᱜ ᱛᱟᱵᱚᱱᱟ ᱛᱟᱦᱚᱞᱮ ᱟᱵᱚ ᱚᱸᱰᱮ ᱠᱷᱚᱡ ᱧᱮᱞ ᱧᱮᱞ ᱛᱮ ᱟᱵᱚ ᱠᱞᱟᱵᱽ ᱵᱚ ᱵᱮᱱᱟᱣ ᱥᱮᱠᱷᱟᱡ ᱟᱵᱚ ᱚᱸᱰᱮᱱᱟᱜ ᱵᱷᱟᱜᱮ ᱰᱷᱤᱨ ᱮᱱᱛᱮᱫ ᱚᱱᱟ ᱠᱷᱮᱞᱳᱰ ᱩᱱᱱᱚᱛᱤ ᱦᱩᱭᱩᱜ ᱛᱟᱵᱚᱱᱟ ᱠᱞᱟᱵᱽ ᱵᱮᱱᱟᱣ ᱛᱮᱜᱮ ᱞᱟᱹᱠᱛᱤ ᱠᱟᱱᱟ ᱤᱱᱟᱹᱛᱤᱧ ᱢᱮᱱᱟ ᱠᱞᱟᱵᱽ ᱵᱮᱱᱟᱣ ᱛᱮᱜᱮ ᱞᱟᱹᱠᱛᱤ ᱠᱟᱱᱟ ᱠᱞᱟᱵᱽ ᱱᱤᱭᱟᱹ ᱛᱮᱜᱮ ᱟᱵᱚ ᱯᱷᱩᱴᱵᱚᱞ ᱵᱚᱱ ᱩᱱᱱᱚᱛᱤ ᱫᱟᱲᱮᱭᱟᱜᱼᱟ